ᱦᱮᱞᱳ ᱦᱮᱸ ᱚᱠᱚᱭ ᱚᱻ ᱦᱮᱸ ᱦᱮᱸ ᱤᱧ ᱠᱟᱱ ᱜᱤᱭᱟᱹᱧ ᱞᱟᱹᱭ ᱛᱟᱞᱟᱝ ᱢᱮ ᱜᱚᱝᱮ ᱪᱮᱫ ᱞᱟᱹᱜᱤᱢ ᱤᱧ ᱦᱚᱸ ᱱᱟᱯᱟᱭ ᱜᱮ ᱱᱤᱭᱟᱹ ᱯᱷᱳᱱ ᱨᱮᱱᱟᱜ ᱠᱟᱨᱚᱱ ᱫᱚ ᱪᱮᱫ ᱦᱮᱸ ᱦᱮᱸ ᱪᱮᱫ ᱮᱢ ᱢᱮᱱᱫᱟ ᱜᱚᱝᱠᱮ ᱱᱚᱝᱠᱟ ᱛᱚ ᱱᱚᱝᱠᱟ ᱛᱚ ᱵᱟᱝ ᱦᱩᱭ ᱫᱚᱨᱠᱟᱨ ᱱᱚᱸᱰᱮ ᱠᱷᱚᱱ ᱛᱚ ᱯᱷᱨᱮᱥ ᱛᱚᱣᱟ ᱜᱮ ᱥᱮ ᱫᱤᱱᱟᱹᱢ ᱢᱮᱥᱟᱞ ᱫᱟᱜ ᱛᱚᱣᱟ ᱜᱮ ᱪᱟᱞᱟᱜᱼᱟ ᱟᱫᱚ ᱱᱚᱝᱠᱟ ᱫᱚ ᱪᱤᱠᱟᱹᱛᱮ ᱚᱻ ᱵᱟ ᱛᱚᱣᱟ ᱛᱚ ᱟᱨᱚ ᱮᱴᱟᱜ ᱦᱚᱲ ᱦᱚᱸᱧ ᱮᱢᱟᱠᱚᱛᱮ ᱠᱤᱱᱛᱩ ᱚᱠᱚᱭ ᱜᱮ ᱤᱧ ᱱᱤᱚᱛ ᱫᱷᱟᱵᱤᱪᱛᱮ ᱯᱷᱳᱱ ᱠᱟᱛᱮ ᱱᱚᱝᱠᱟ ᱵᱟᱠᱚ ᱵᱟᱰᱟᱭ ᱦᱚᱪᱚ ᱟᱠᱟᱫᱤᱧᱟ ᱥᱮ ᱵᱟᱠᱚ ᱞᱟᱹᱭ ᱟᱠᱟᱫᱤᱧᱟ ᱡᱮ ᱱᱚᱸᱰᱮ ᱠᱷᱚᱱ ᱡᱟᱦᱟᱸ ᱛᱚᱣᱟ ᱪᱟᱞᱟᱜᱼᱟ ᱥᱮ ᱤᱧ ᱡᱟᱦᱟᱸ ᱛᱚᱣᱟᱧ ᱮᱢᱟ ᱠᱚᱣᱟ ᱚᱱᱟ ᱛᱚᱣᱟ ᱨᱮ ᱫᱟᱜ ᱢᱮᱥᱟᱞ ᱢᱮᱱᱟᱜᱼᱟ ᱟᱢ ᱯᱳᱭᱞᱳ ᱜᱚᱝᱠᱮ ᱠᱟᱱ ᱛᱟᱞᱟᱝᱼᱟᱢ ᱛᱚ ᱡᱩᱫᱤ ᱢᱮᱥᱟᱞ ᱢᱮᱱᱟᱜ ᱠᱷᱟᱱ ᱫᱚ ᱠᱷᱩᱵ ᱵᱟᱹᱲᱤᱡ ᱟᱥᱚᱞ ᱤᱧ ᱠᱤᱪᱷᱩ ᱠᱟᱹᱢᱤ ᱠᱷᱟᱹᱛᱤᱨᱛᱮ ᱵᱟᱨᱦᱮᱧ ᱪᱟᱞᱟᱣ ᱦᱮᱡ ᱟᱠᱟᱱᱟ ᱠᱤᱪᱷᱩ ᱫᱤᱱ ᱟᱫᱚ ᱚᱱᱟᱛᱮ ᱮᱠᱷᱚᱱ ᱫᱚ ᱤᱧ ᱫᱚ ᱱᱤᱛ ᱛᱚᱣᱟ ᱵᱟᱹᱧ

ᱮᱠᱫᱚᱢ ᱮᱠᱫᱚᱢ ᱮᱠᱫᱚᱢ ᱮᱠᱫᱚᱢ ᱜᱚᱝᱠᱮ ᱚᱱᱠᱟ ᱟᱨ ᱵᱟᱝ ᱦᱩᱭᱩᱜᱼᱟ ᱤᱧ ᱠᱷᱚᱵᱚᱨᱤᱧ ᱦᱟᱛᱟᱣᱮᱫᱟ ᱡᱩᱫᱤ ᱚᱱᱠᱟᱱᱟᱜ ᱛᱚᱣᱟ ᱪᱟᱞᱟᱣ ᱮᱢᱟᱱᱟᱠᱟᱱ ᱠᱷᱟᱱ ᱛᱟᱞᱦᱮ ᱚᱱᱟ ᱛᱚᱣᱟ ᱟᱨᱦᱚᱸ ᱢᱤᱫ ᱫᱤᱱ ᱯᱷᱨᱚᱥ ᱛᱚᱣᱟᱧ ᱮᱢᱟᱢ ᱛᱟᱞᱟᱝᱟ ᱵᱤᱱᱟ ᱫᱟᱜ ᱢᱮᱥᱟᱞ ᱛᱚᱣᱟ ᱤᱧᱤᱧ ᱢᱮᱛᱟ ᱠᱚᱣᱟ ᱮᱵᱚᱝ ᱡᱟᱦᱟᱸ ᱛᱚᱣᱟ ᱮᱢ ᱦᱩᱭᱟᱠᱟᱱᱟ ᱚᱱᱟ ᱨᱮᱱᱟᱜ ᱫᱚ ᱯᱚ ᱥᱟ ᱵᱟᱝ ᱦᱟᱛᱟᱣᱟ ᱦᱟᱸᱜ ᱦᱮᱸ ᱤᱧ ᱠᱷᱚᱵᱚᱨᱤᱧ ᱦᱟᱛᱟᱣᱫᱟ ᱜᱚᱝᱠᱮ ᱟᱨ ᱱᱚᱝᱠᱟ ᱵᱟᱝ ᱦᱩᱭᱩᱜᱼᱟ ᱦᱮᱸ ᱡᱚᱦᱟᱨ ᱡᱚᱦᱟᱨ ᱦᱮᱸ ᱦᱮᱸ